ᱤᱧᱟᱹᱜ ᱱᱚᱣᱟ ᱡᱮᱣᱮᱫ ᱡᱤᱵᱚᱱ ᱨᱮᱫᱚ ᱥᱟᱸᱜᱷᱟᱨ ᱞᱮᱠᱟᱛᱮ ᱡᱩᱫᱤ ᱢᱮᱱᱟᱢ ᱛᱳ ᱤᱧᱟᱹᱜ ᱫᱚ ᱞᱩᱜᱩᱼᱵᱩᱨᱩ ᱢᱤᱫᱴᱮᱡ ᱥᱟᱸᱜᱷᱟᱨ ᱞᱮ ᱪᱟᱞᱟᱣ ᱞᱮᱱᱟ ᱛᱳ ᱚᱱᱟ ᱥᱟᱸᱜᱷᱟᱨ ᱨᱮᱫᱚ ᱟᱭᱢᱟ ᱜᱟᱱ ᱤᱧ ᱫᱚ ᱦᱟᱸᱜ ᱢᱮᱱ ᱜᱟᱱᱚᱜᱼᱟ ᱚᱞ ᱪᱤᱠᱤ ᱴᱤᱪᱟᱨ ᱨᱩᱯ ᱛᱮ ᱡᱟᱦᱟᱸ ᱜᱮ ᱴᱤ ᱥᱤ ᱮᱥ ᱡᱟᱦᱟᱸ ᱡᱟᱢᱥᱮᱫᱽᱯᱩᱨ ᱱᱚᱣᱟ ᱴᱟᱴᱟ ᱥᱴᱤᱞ ᱥᱟᱶᱛᱮ ᱦᱟᱸᱜ ᱡᱚᱯᱲᱟᱣ ᱢᱤᱱᱟᱹᱧᱟ ᱛᱳ ᱚᱱᱟ ᱥᱟᱶ ᱩᱱᱠᱩ ᱛᱮᱞᱮᱜᱮ ᱟᱹᱰᱤ ᱥᱟᱸᱜᱮ ᱢᱮᱱ ᱜᱟᱱᱚᱜᱼᱟ ᱢᱤᱫ ᱥᱟᱭ ᱠᱷᱚᱱᱟᱜ ᱵᱟᱹᱲᱛᱤ ᱟᱞᱮ ᱴᱤᱪᱟᱨ ᱥᱟᱶᱛᱮ ᱠᱳᱚᱰᱤᱱᱮᱴᱟᱨ ᱠᱚ ᱟᱭᱢᱟ ᱜᱟᱱ ᱦᱚᱲ ᱟᱛᱮᱫ ᱚᱱᱟ ᱡᱮ ᱞᱩᱜᱩᱼᱵᱩᱨᱩ ᱥᱟᱸᱜᱷᱟᱨ ᱛᱮᱞᱮ ᱥᱮᱱ ᱞᱮᱱᱟ ᱞᱮ ᱛᱳ ᱚᱱᱟ ᱥᱟᱸᱜᱷᱟᱨ ᱨᱮᱫᱚ ᱤᱧᱫᱚ ᱦᱟᱸᱜ ᱡᱮᱛᱮ ᱠᱷᱚᱱ ᱯᱳᱭᱞᱳ ᱫᱷᱟᱣ ᱱᱚᱣᱟ ᱥᱟᱸᱜᱷᱟᱨ ᱫᱚ ᱛᱤᱧ ᱠᱟᱱᱟ ᱛᱳ ᱚᱱᱟ ᱥᱟᱸᱜᱷᱟᱨ ᱨᱮᱜᱮ ᱟᱹᱰᱤ ᱨᱟᱹᱥᱠᱟᱹ ᱨᱟᱹᱥᱠᱟᱹ ᱦᱚᱸᱧ ᱵᱩᱡᱷᱟᱹᱣ ᱠᱮᱜᱼᱟ ᱪᱮᱫᱟᱜ ᱥᱮ ᱯᱳᱭᱞᱳ ᱫᱷᱟᱣ ᱚᱸᱰᱮ ᱚᱱᱟ ᱥᱟᱸᱜᱷᱟᱨ ᱫᱚᱧ ᱥᱮᱱ ᱞᱮᱱᱟ ᱟᱨ ᱡᱟᱦᱟᱸ ᱫᱚ ᱦᱟᱸᱜ ᱟᱹᱰᱤ ᱢᱟᱲᱟᱝ ᱠᱷᱚᱡᱟᱜ ᱦᱚᱸᱧ ᱟᱡᱚᱢ ᱵᱟᱲᱟᱭᱟ ᱠᱤ ᱞᱩᱜᱩᱼᱵᱩᱨᱩ ᱟᱨ ᱟᱹᱰᱤ ᱦᱚᱲ ᱠᱚ ᱥᱮᱱᱚᱜᱼᱟ ᱡᱟᱦᱟᱸ ᱫᱚ ᱦᱟᱸᱜ ᱱᱚᱣᱟ ᱥᱚᱦᱨᱟᱭ ᱚᱠᱛᱚ ᱡᱟᱦᱟᱸ ᱫᱚ ᱦᱟᱸᱜ ᱠᱩᱱᱟᱹᱢᱤ ᱡᱟᱦᱟᱸ ᱨᱮ ᱡᱟᱦᱟᱸᱭ ᱠᱚᱠᱚ ᱥᱚᱦᱨᱟᱭᱚᱜ ᱠᱟᱱᱟ ᱛᱳ ᱚᱱᱟ ᱚᱠᱛᱚ ᱠᱚ ᱥᱮᱱᱚᱜ ᱟᱠᱚ ᱛᱚ ᱩᱱ ᱚᱠᱛᱚ ᱜᱮ ᱟᱹᱰᱤ ᱟᱹᱰᱤ ᱦᱚᱲ ᱠᱚ ᱥᱮᱱᱚᱜᱼᱟ ᱢᱮᱱᱠᱷᱟᱱ ᱟᱞᱮ ᱡᱟᱦᱟᱸ ᱞᱮ ᱥᱮᱱ ᱞᱮᱱᱟ ᱟᱞᱮ ᱫᱚ ᱟᱨ ᱮᱥᱮ ᱫᱤᱱ ᱨᱮᱜᱮ ᱢᱮᱱᱫᱚ ᱴᱟᱴᱠᱟ ᱫᱤᱱ ᱨᱮᱜᱮᱞᱮ ᱥᱮᱱ ᱞᱮᱱᱟ ᱩᱱ ᱥᱚᱢᱚᱭ ᱫᱚ ᱦᱚᱲ ᱠᱚᱫᱚ ᱥᱟᱸᱜᱮ ᱦᱚᱲᱫᱚ ᱵᱟᱠᱚ ᱥᱮᱱ ᱠᱟᱱᱟ ᱚᱱᱟ ᱚᱠᱛᱚ ᱜᱮ ᱟᱞᱮ ᱫᱚᱞᱮ ᱥᱮᱱ ᱞᱮᱱᱟ ᱟᱨ ᱩᱱ ᱥᱚᱢᱚᱭ ᱨᱮᱜᱮ ᱟᱨ ᱟᱹᱰᱤ ᱱᱟᱯᱟᱭ ᱛᱮᱞᱮ ᱧᱮᱞ ᱠᱮᱜᱼᱟ ᱪᱮᱫᱟᱜ ᱥᱮ ᱚᱱᱟ ᱚᱠᱛᱚ ᱫᱚ ᱦᱟᱸᱜ ᱵᱷᱤᱲ ᱵᱟᱭ ᱛᱟᱦᱮᱸ ᱞᱮᱱᱟ ᱟᱨ ᱚᱱᱟ ᱡᱚᱠᱷᱚᱱ ᱚᱸᱰᱮ ᱞᱮ ᱥᱮᱱ ᱞᱮᱱ ᱫᱚ ᱚᱸᱰᱮᱱᱤᱡ ᱡᱟᱦᱟᱸᱭ ᱦᱟᱸᱜ ᱱᱟᱭᱠᱮ ᱵᱟᱵᱟ ᱠᱟᱱᱟᱭ ᱩᱱᱤ ᱥᱟᱶᱛᱮ ᱚᱸᱰᱮ ᱞᱮ ᱨᱟᱠᱟᱵ ᱛᱚᱨᱟ ᱞᱮᱫᱮᱭᱟ ᱥᱮ ᱩᱱᱤ ᱦᱚᱭ ᱥᱮᱱ ᱞᱮᱱᱟᱭ ᱟᱞᱮ ᱥᱟᱶᱛᱮ ᱟᱨ ᱟᱹᱰᱤ ᱜᱟᱱ ᱠᱤᱪᱷᱩ ᱞᱟᱹᱭ ᱤᱫᱤ ᱛᱟᱨᱟ ᱠᱟᱱᱟ ᱟᱨ ᱱᱚᱣᱟ ᱠᱚᱨᱮ ᱫᱚ ᱦᱟᱸᱜ ᱚᱠᱚᱭ ᱠᱚ ᱢᱮᱱᱟᱜ ᱠᱚᱣᱟ ᱥᱮ ᱪᱮᱫ ᱞᱮᱠᱟ ᱱᱚᱣᱟ ᱠᱚᱨᱮᱱᱟᱜ ᱵᱚᱸᱜᱟᱼᱵᱳᱨᱳ ᱠᱚᱨᱮᱱᱟᱜ ᱫᱚ ᱛᱟᱵᱚ ᱪᱮᱫ ᱞᱮᱠᱟ ᱢᱮᱱᱟᱜ ᱟᱱᱟᱝ ᱛᱳ ᱟᱹᱰᱤᱜᱟᱱ ᱠᱤᱪᱷᱩ ᱚᱱᱠᱟᱱᱟᱜ ᱡᱤᱱᱤᱥ ᱠᱚᱧ ᱧᱮᱞ ᱟᱹᱜᱩ ᱠᱮᱜᱼᱟ ᱡᱟᱦᱟᱸ ᱫᱚ ᱤᱧ ᱛᱤᱥᱦᱚᱸ ᱵᱟᱹᱧ ᱴᱷᱤᱠᱟᱹ ᱞᱮᱫ ᱛᱟᱦᱮᱱ ᱟᱨ ᱯᱟᱞᱮᱫ ᱪᱚᱝ ᱥᱟᱸᱜᱮ ᱟᱨ ᱡᱟᱦᱟᱸ ᱚᱠᱛᱚ ᱦᱚᱲ ᱠᱚ ᱥᱮᱱᱚᱜᱼᱟ ᱚᱱᱟ ᱚᱠᱛᱚ ᱡᱩᱫᱤ ᱞᱮ ᱥᱮᱱ ᱠᱚᱜᱼᱟ ᱩᱱᱟᱹᱜ ᱫᱚ ᱯᱟᱞᱮᱫ ᱵᱟᱰᱟᱭ ᱵᱟᱝ ᱦᱩᱭ ᱠᱚᱜ ᱪᱚᱝ ᱚᱱᱟ ᱟᱞᱮ ᱥᱩᱢᱩᱱ ᱞᱮ ᱥᱮᱱ ᱞᱮᱱᱛᱮ ᱟᱨ ᱥᱟᱶᱛᱮ ᱦᱟᱸᱜ ᱩᱱᱤ ᱱᱟᱭᱠᱮ ᱵᱟᱵᱟ ᱦᱚᱸ ᱛᱟᱦᱮᱸᱫ ᱞᱮᱱᱛᱮ ᱟᱹᱰᱤᱜᱟᱱ ᱠᱤᱪᱷᱩ ᱚᱱᱠᱟ ᱵᱟᱰᱟᱭ ᱧᱟᱢ ᱮᱱᱟ ᱡᱮ ᱪᱮᱫ ᱪᱮᱫ ᱠᱚ ᱢᱮᱱᱟᱜᱼᱟ ᱡᱟᱦᱟᱸ ᱞᱮᱠᱟ ᱚᱸᱰᱮ ᱡᱟᱴᱟ ᱢᱮᱱᱟᱜᱼᱟ ᱚᱱᱟ ᱫᱷᱤᱨᱤ ᱨᱮᱜᱮ ᱪᱤᱱᱦᱟᱹᱣ ᱠᱚ ᱢᱮᱱᱟᱜᱼᱟ ᱥᱮ ᱟᱹᱰᱤᱜᱟᱱ ᱚᱱᱠᱟᱱᱟᱜ ᱟᱨ ᱡᱤᱱᱤᱥ ᱠᱚᱦᱚᱸ ᱢᱮᱱᱟᱜ ᱟᱱᱟᱝ ᱛᱳ ᱚᱱᱠᱟᱱᱟᱜ ᱠᱚ ᱵᱟᱰᱟᱭ ᱧᱟᱢ ᱮᱱᱟ ᱟᱨ ᱚᱸᱰᱮ ᱥᱮᱱ ᱠᱟᱛᱮ ᱟᱹᱰᱤ ᱠᱩᱥᱤ ᱟᱹᱰᱤ ᱨᱟᱹᱥᱠᱟᱹ ᱵᱩᱡᱷᱟᱹᱣ ᱠᱮᱜ ᱟᱹᱧ ᱟᱨ ᱥᱟᱶᱛᱮ ᱚᱸᱰᱮ ᱟᱨ ᱠᱤᱪᱷᱩᱜᱟᱱ ᱚᱱᱠᱟᱱᱟᱜ ᱥᱟᱢᱟᱱ ᱠᱚᱦᱚᱸ ᱠᱚ ᱫᱚᱠᱟᱱ ᱠᱟᱜᱼᱟ ᱛᱤᱨᱭᱳ ᱵᱟᱱᱟᱢ ᱚᱸᱰᱮ ᱜᱮᱠᱚ ᱛᱟᱦᱮᱱᱟ ᱪᱮᱛᱟᱱ ᱨᱮᱜᱮ ᱟᱨ ᱚᱸᱰᱮ ᱠᱷᱚᱡᱟᱜ ᱥᱟᱢᱟᱱ ᱠᱚᱦᱚᱸᱞᱮ ᱟᱹᱜᱩ ᱛᱚᱨᱟ ᱠᱮᱜᱼᱟ ᱛᱤᱨᱭᱳ ᱛᱤᱨᱭᱳ ᱠᱚ ᱱᱚᱜᱼᱚᱸᱭ ᱱᱚᱝᱠᱟ ᱡᱟᱦᱟᱸ ᱛᱤᱥ ᱡᱩᱫᱤ ᱡᱟᱦᱟᱸᱭ ᱠᱚᱵᱚᱱ ᱥᱮᱱᱚᱜᱼᱟ ᱥᱮᱱᱚᱜ ᱢᱟᱵᱚᱱ ᱟᱹᱰᱤ ᱱᱟᱯᱟᱭ ᱵᱩᱡᱷᱟᱹᱜᱼᱟ ᱡᱟᱦᱟᱸ ᱛᱤᱱᱟᱹᱜ ᱜᱮ ᱢᱮᱱ ᱜᱟᱱᱚᱜᱼᱟ ᱪᱮᱫ ᱠᱚᱢ ᱯᱟᱯ ᱟᱠᱟᱜ ᱮᱢᱟᱱ ᱟᱠᱟᱜ ᱚᱱᱟ ᱠᱚ ᱡᱮᱛᱮ ᱩᱢ ᱯᱷᱟᱨᱪᱟ ᱥᱮ ᱟᱹᱨᱩᱵ ᱯᱷᱟᱨᱪᱟ ᱞᱮᱠᱟ ᱦᱚᱸᱢ ᱵᱩᱡᱷᱟᱹᱣᱟ ᱛᱚ ᱴᱷᱤᱠ ᱜᱮᱭᱟ